ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱢᱩᱫᱽ ᱨᱮᱫᱚ ᱟᱭᱢᱟ ᱜᱮ ᱯᱷᱟᱨᱟᱠ ᱢᱮᱱᱟᱜᱼᱟ ᱩᱛᱛᱚᱨ ᱵᱷᱟᱨᱚᱛ ᱨᱮᱫᱚ ᱡᱮᱢᱚᱱ ᱚᱱᱛᱮ ᱫᱚ ᱵᱩᱨᱩ ᱠᱚ ᱢᱮᱱᱟᱜᱼᱟ ᱵᱩᱨᱩ ᱥᱮ ᱵᱚᱨᱚᱯᱷ ᱠᱚ ᱢᱮᱱᱟᱜ ᱛᱮ ᱚᱱᱛᱮ ᱫᱚ ᱨᱮᱭᱟᱲ ᱜᱮᱭᱟ ᱟᱨ ᱫᱚᱠᱠᱷᱤᱱ ᱵᱷᱟᱨᱚᱛ ᱥᱮᱫ ᱫᱚ ᱚᱱᱛᱮ ᱫᱚ ᱡᱮᱢᱚᱱ ᱥᱚᱢᱚᱛᱚᱞ ᱵᱷᱩᱢᱤ ᱥᱮ ᱥᱟᱢᱩᱫᱨᱤᱠ ᱮ ᱴᱚᱴᱷᱟ ᱠᱟᱱᱟ ᱚᱱᱛᱮ ᱚᱱᱟ ᱛᱮ ᱩᱱᱟᱹᱜ ᱫᱚ ᱨᱮᱭᱟᱲ ᱫᱚ ᱵᱟᱝ ᱚᱱᱛᱮ ᱫᱚ ᱡᱟᱹᱥᱛᱤ ᱦᱮᱸ ᱢᱟᱱᱮ ᱞᱚᱞᱚᱜᱮ ᱡᱟᱹᱥᱛᱤ ᱫᱚ ᱚᱱᱛᱮ ᱫᱚ ᱛᱟᱦᱮᱱᱟ ᱚᱱᱟᱛᱮ ᱚᱱᱛᱮ ᱡᱮᱢᱚᱱ ᱡᱚᱢᱟᱜ ᱠᱚᱦᱚᱸ ᱚᱱᱛᱮ ᱫᱚ ᱟᱹᱰᱤ ᱢᱟᱱᱮ ᱨᱮᱭᱟᱲ ᱨᱮᱭᱟᱲ ᱡᱤᱱᱤᱥ ᱜᱮ ᱰᱷᱮᱨ ᱠᱚ ᱡᱚᱢᱟ ᱮᱱᱛᱮ ᱫᱚᱠᱠᱷᱤᱱ ᱵᱷᱟᱨᱚᱛ ᱥᱮᱫ ᱨᱮᱱ ᱦᱚᱲ ᱫᱚ ᱟᱨ ᱱᱚᱛᱮ ᱩᱛᱛᱚᱨ ᱵᱷᱟᱨᱚᱛ ᱥᱮᱫ ᱨᱮᱱ ᱦᱚᱲ ᱫᱚ ᱡᱮᱢᱚᱱ ᱚᱸᱰᱮ ᱫᱚ ᱵᱚᱨᱚᱯᱷ ᱫᱤᱥᱳᱢ ᱦᱚᱛᱮᱡ ᱛᱮ ᱥᱮ ᱨᱮᱭᱟᱲ ᱫᱤᱥᱳᱢ ᱦᱚᱛᱮᱡ ᱛᱮ ᱚᱱᱛᱮ ᱫᱚ ᱡᱮᱢᱚᱱ ᱞᱚᱞᱚᱣᱟᱜ ᱡᱤᱱᱤᱥ ᱠᱚ ᱚᱱᱟ ᱠᱚᱜᱮ ᱠᱚ ᱡᱚᱢᱟ ᱚᱱᱟ ᱤᱭᱟᱹ ᱢᱤᱫ ᱫᱦᱟᱣ ᱫᱚ ᱚᱱᱛᱮ ᱫᱚ ᱨᱮᱭᱟᱲ ᱜᱮ ᱛᱟᱦᱮᱱᱟ ᱵᱚᱪᱷᱚᱨ ᱨᱮᱱᱟᱜ ᱰᱷᱮᱨ ᱫᱤᱱ ᱜᱮ ᱚᱱᱟ ᱦᱚᱛᱮᱡ ᱛᱮ ᱚᱱᱛᱮ ᱫᱚ ᱡᱟᱦᱟᱱᱟᱜ ᱡᱚᱢᱟᱜ ᱠᱚᱦᱚᱸ ᱞᱚᱞᱚ ᱡᱤᱱᱤᱥ ᱠᱚ ᱡᱚᱢᱟ ᱡᱟᱦᱟᱸ ᱡᱤᱱᱤᱥ ᱛᱮᱫᱚ ᱢᱟᱱᱮ ᱦᱚᱲᱢᱚ ᱠᱚ ᱞᱚᱞᱚᱭ ᱫᱚᱦᱚᱭᱟ ᱚᱱᱠᱟᱱᱟᱜ ᱡᱤᱱᱤᱥ ᱠᱚ ᱰᱷᱮᱨ ᱠᱚ ᱡᱚᱢᱟ ᱦᱚᱨᱚᱜ ᱵᱟᱸᱫᱮ ᱨᱮᱦᱚᱸ ᱡᱮᱢᱚᱱ ᱚᱱᱛᱮ ᱫᱚ ᱢᱳᱴᱟ ᱡᱤᱱᱤᱥ ᱦᱚᱸ ᱩᱞ ᱨᱮᱱᱟᱜ ᱡᱤᱱᱤᱥ ᱠᱚᱠᱚ ᱦᱚᱨᱚᱜᱟ ᱩᱛᱛᱚᱨ ᱵᱷᱟᱨᱚᱛ ᱥᱮᱫ ᱨᱮᱱ ᱦᱚᱲ ᱫᱚ ᱟᱨ ᱫᱚᱠᱠᱷᱤᱱ ᱵᱷᱟᱨᱚᱛ ᱥᱮᱜ ᱨᱮᱱ ᱫᱚ ᱚᱱᱛᱮ ᱫᱚ ᱞᱚᱞᱚ ᱦᱚᱭ ᱥᱮ ᱤᱭᱟᱹ ᱞᱚᱞᱚ ᱦᱚᱛᱮᱡ ᱛᱮᱫᱚ ᱚᱱᱛᱮ ᱫᱚ ᱢᱟᱱᱮ ᱨᱮᱭᱟᱲ ᱡᱤᱱᱤᱥ ᱤᱭᱟᱹ ᱥᱮ ᱯᱟᱛᱞᱟ ᱡᱤᱱᱤᱥ ᱠᱚ ᱦᱚᱨᱚᱜᱟ ᱡᱟᱛᱮ ᱟᱞᱚ ᱞᱚᱞᱚ ᱢᱟ ᱟᱞᱚ ᱩᱫᱽᱜᱟᱹᱨ ᱢᱟ ᱚᱱᱟᱛᱮ ᱟᱨ ᱚᱱᱛᱮ ᱫᱚ ᱩᱛᱛᱚᱨ ᱵᱷᱟᱨᱚᱛ ᱥᱮᱫ ᱫᱚ ᱚᱱᱛᱮ ᱫᱚ ᱮ ᱪᱟᱥᱼᱵᱟᱥ ᱥᱮ ᱤᱭᱟᱹ ᱫᱚ ᱢᱮᱱᱟᱜᱼᱟ ᱤᱱᱠᱟᱹ ᱦᱮᱸ ᱠᱚᱢ ᱧᱚᱜ ᱜᱮ ᱵᱩᱨᱩ ᱫᱤᱥᱳᱢ ᱤᱭᱟᱹ ᱦᱚᱛᱮᱡ ᱛᱮ ᱚᱱᱠᱟ ᱪᱟᱥᱼᱵᱟᱥ ᱫᱚ ᱠᱚᱢ ᱧᱚᱜ ᱜᱮᱭᱟ ᱟᱞᱮ ᱫᱚ ᱫᱚᱠᱠᱷᱤᱱ ᱵᱷᱟᱨᱚᱛ ᱥᱮᱫ ᱥᱮ ᱚᱱᱛᱮ ᱫᱚ ᱥᱚᱢᱚᱛᱚᱞ ᱵᱷᱩᱢᱤ ᱥᱮᱫ ᱦᱚᱛᱮᱡ ᱛᱮ ᱚᱱᱛᱮ ᱫᱚ ᱡᱮᱢᱚᱱ ᱪᱟᱥ ᱠᱚᱦᱚᱸ ᱵᱷᱟᱹᱜᱮ ᱜᱮ ᱦᱩᱭᱩᱜᱼᱟ ᱚᱱᱛᱮ ᱫᱚ ᱡᱮᱢᱚᱱ ᱱᱟᱲᱠᱮᱞ ᱠᱚ ᱮᱢᱟᱱ ᱠᱚᱫᱚ ᱫᱚᱢᱮᱜᱮ ᱚᱱᱛᱮ ᱫᱚ ᱪᱟᱥ ᱦᱩᱭᱩᱜᱼᱟ ᱠᱟᱭᱨᱟ ᱠᱚ ᱚᱱᱟ ᱠᱚ ᱫᱚᱢᱮ ᱠᱚ ᱪᱟᱥᱼᱟ ᱟᱨ ᱩᱛᱛᱚᱨ ᱵᱷᱟᱨᱚᱛ ᱥᱮᱱᱫᱚ ᱡᱮᱢᱚᱱ ᱚᱱᱟ ᱠᱚᱫᱚ ᱚᱱᱛᱮ ᱫᱚ ᱩᱱᱟᱹᱜ ᱫᱚ ᱵᱟᱝ ᱦᱮᱸ ᱟᱨ ᱚᱞᱚᱜ ᱯᱟᱲᱦᱟᱣ ᱠᱚ ᱫᱤᱠ ᱛᱷᱮᱠᱮ ᱫᱚ ᱩᱛᱛᱚᱨ ᱵᱷᱟᱨᱚᱛ ᱥᱮᱫ ᱨᱮᱱ ᱫᱚ ᱫᱚ ᱠᱚᱢ ᱧᱚᱜ ᱜᱮᱭᱟ ᱫᱚᱠᱠᱷᱤᱱ ᱵᱫᱟᱨᱚᱛ ᱥᱮᱫ ᱨᱮᱱ ᱫᱚ ᱚᱞᱚᱜ ᱯᱟᱲᱦᱟᱜ ᱥᱮᱫ ᱛᱮᱫᱚ ᱟᱹᱰᱤᱜᱮ ᱠᱚ ᱞᱟᱦᱟ ᱜᱮᱭᱟ ᱦᱮᱸ ᱚᱱᱟᱜᱮ